ᱢᱟᱨᱥᱟᱞ ᱟᱨᱴ ᱨᱮ ᱪᱮᱫ ᱞᱮᱠᱟᱛᱮ ᱟᱢᱟᱜ ᱦᱚᱲᱢᱚ ᱟᱨ ᱢᱚᱱᱮ ᱥᱟᱶᱟᱨ ᱪᱮᱛᱟᱱ ᱨᱮ ᱚᱨᱥᱚᱝ ᱧᱩᱨᱩᱜᱼᱟ ᱛᱚ ᱢᱟᱨᱥᱟᱞ ᱟᱨᱴ ᱫᱚ ᱮᱢᱚᱱ ᱢᱤᱫᱴᱮᱱ ᱟᱨᱴ ᱠᱟᱱᱟ ᱡᱟᱦᱟᱸ ᱫᱚ ᱢᱟᱱᱮ ᱥᱮᱞᱯ ᱯᱳᱴᱮᱠᱥᱮᱱ ᱡᱟᱦᱟᱸ ᱠᱚ ᱞᱟᱹᱭᱟ ᱢᱟᱱᱮ ᱱᱤᱡᱮ ᱱᱤᱡᱮ ᱛᱮ ᱱᱤᱡᱮ ᱪᱮᱫ ᱞᱮᱠᱟᱢ ᱨᱚᱠᱠᱷᱟᱜᱼᱟ ᱚᱱᱟ ᱫᱚ ᱟᱵᱚ ᱥᱟᱱᱛᱟᱲ ᱥᱚᱢᱟᱡᱽ ᱨᱮ ᱥᱮ ᱟᱵᱚ ᱦᱚ ᱟᱵᱚ ᱠᱩᱲᱤ ᱠᱚ ᱞᱟᱹᱜᱤᱫ ᱫᱚ ᱟᱹᱰᱤ ᱢᱟᱨᱟᱝ ᱜᱮ ᱢᱤᱫᱴᱮᱱ ᱥᱮᱞᱯ ᱯᱳᱴᱮᱠᱥᱮᱱ ᱫᱚ ᱟ ᱰᱤ ᱢᱟᱨᱟᱝ ᱵᱤᱥᱮᱥ ᱠᱚᱨᱮ ᱠᱩᱲᱤ ᱠᱚ ᱞᱟᱹᱜᱤᱫ ᱫᱚ ᱟ ᱰᱤ ᱡᱩᱨᱩᱨᱤ ᱠᱟᱱ ᱜᱮᱭᱟ ᱥᱮ ᱮᱢᱚᱱ ᱢᱩᱥᱠᱤᱱ ᱯᱟᱲᱟᱣ ᱮᱱᱟ ᱡᱮ ᱱᱤᱡᱮ ᱪᱮᱫ ᱞᱮᱠᱟᱛᱮᱢ ᱨᱚᱠᱠᱷᱟᱜᱼᱟ ᱛᱚ ᱢᱮᱱᱟᱜ ᱢᱟᱱᱮ ᱚᱥᱛᱨᱚ ᱥᱮ ᱢᱟᱱᱮ ᱥᱩᱫᱷᱩ ᱱᱤᱡᱮᱨᱟᱜ ᱛᱤ ᱡᱟᱸᱜᱟ ᱛᱤ ᱪᱮᱠᱟᱛᱮᱢ ᱵᱟᱧᱪᱟᱜᱼᱟ ᱱᱤᱡᱮ ᱮᱴᱟᱜ ᱮᱴᱟᱜ ᱡᱟᱹᱛᱤ ᱨᱮᱱ ᱜᱤᱫᱽᱨᱟᱹ ᱠᱚ ᱜᱤᱫᱽᱨᱟᱹ ᱠᱚ ᱥᱮ ᱠᱩᱲᱤ ᱠᱚᱫᱚ ᱩᱱᱟᱹᱜ ᱫᱚ ᱵᱟᱹᱠᱩ ᱩᱱᱟᱹᱜ ᱫᱚ ᱵᱟᱹᱠᱩ ᱯᱨᱳᱴᱮᱠ ᱫᱟᱲᱮᱭᱟᱜ ᱱᱤᱡᱮ ᱛᱮ ᱠᱤᱱᱛᱩ ᱟᱵᱚ ᱦᱚᱲ ᱦᱚᱯᱚᱱ ᱜᱤᱫᱽᱨᱟ ᱫᱚ ᱪᱮᱫ ᱢᱟᱱᱮ ᱠᱟ ᱴᱤᱡ ᱠᱷᱚᱡ ᱜᱮᱠᱩ ᱠᱷᱮᱞᱟ ᱫᱷᱩᱞᱟ ᱥᱮ ᱠᱟ ᱢᱤ ᱠᱚᱨᱮ ᱦᱚᱸ ᱠᱟ ᱴᱤᱡ ᱠᱷᱚᱡ ᱜᱮᱠᱩ ᱢᱟᱱᱮ ᱦᱮᱣᱟᱜ ᱠᱟᱱᱟ ᱥᱮ ᱚᱱᱠᱟ ᱞᱮᱠᱟᱛᱮ ᱱᱤᱡᱮᱨ ᱯᱳᱴᱮᱠᱥᱮᱱ ᱫᱚ ᱢᱟᱱᱮ ᱱᱤᱡᱮ ᱱᱤᱡᱮ ᱨᱚᱠᱠᱷᱟᱜ ᱫᱚ ᱡᱟᱦᱟᱸ ᱞᱮᱠᱟ ᱵᱟᱝ ᱢᱟᱱᱮ ᱠᱚ ᱫᱟᱲᱤᱜ ᱜᱮᱭᱟ ᱠᱩ ᱠᱚᱢ ᱵᱤᱥᱤ ᱛᱚ ᱢᱟᱨᱥᱟᱞ ᱟᱨᱴ ᱫᱚ ᱮᱢᱚᱱ ᱡᱤᱱᱤᱥ ᱠᱟᱱᱟ ᱡᱮ ᱱᱟᱦᱟᱜ ᱡᱩᱜᱽ ᱨᱮ ᱮᱢᱚᱱ ᱜᱷᱚᱴᱚᱱᱟ ᱠᱚ ᱦᱩᱭᱩᱜ ᱠᱟᱱᱟ ᱥᱮ ᱨᱟᱥᱛᱟ ᱜᱷᱟᱴ ᱠᱚ ᱢᱟᱱᱮ ᱵᱤᱥᱮᱥ ᱠᱟᱭᱛᱮ ᱛᱮ ᱠᱩᱲᱤ ᱞᱟᱹᱜᱤᱫ ᱫᱚ ᱥᱮᱯᱴᱤ ᱵᱟᱝ ᱠᱟᱱᱟ ᱛᱚ ᱚᱱᱠᱟᱱ ᱢᱩᱥᱠᱤᱱ ᱥᱚᱢᱚᱭ ᱱᱤᱡᱮ ᱛᱮ ᱪᱮᱫ ᱞᱮᱠᱟᱢ ᱨᱚᱠᱠᱷᱟᱜᱼᱟ ᱚᱱᱟ ᱞᱟᱹᱜᱤᱫ ᱟᱹᱰᱤ ᱢᱚᱡᱽ ᱢᱤᱫᱴᱮᱱ ᱟᱨᱴ ᱠᱟᱱᱟ ᱥᱮ ᱠᱳᱣᱥᱚᱞ ᱠᱟᱱᱟ ᱢᱟᱨᱥᱟᱞ ᱟᱨᱴ ᱫᱚ ᱢᱟᱱᱮ ᱦᱳᱭᱛᱳ ᱪᱮᱫ ᱦᱚᱸ ᱵᱟᱹᱱᱩᱜᱼᱟ ᱟᱢ ᱴᱷᱮᱱ ᱮᱢᱚᱱ ᱢᱩᱥᱠᱤᱞ ᱨᱮᱢ ᱯᱟᱲᱟᱣ ᱮᱱᱟ ᱟᱢᱟᱜ ᱟᱢ ᱱᱤᱡᱮ ᱛᱮ ᱟᱢ ᱵᱟᱧᱪᱟᱣ ᱦᱩᱭᱩᱜ ᱛᱟᱢᱟ ᱛᱚ ᱢᱟᱱᱮ ᱛᱤ ᱡᱟᱸᱜᱟ ᱛᱮ ᱥᱮ ᱮᱢᱚᱱ ᱢᱤᱫᱴᱮᱱ ᱢᱟᱱᱮ ᱮᱢᱚᱱ ᱵᱷᱟᱵ ᱛᱮ ᱱᱤᱡᱮᱢ ᱵᱟᱧᱪᱟᱣ ᱮᱢ ᱧᱟᱢᱟ ᱚᱱᱟ ᱥᱤᱠᱷᱟᱹᱣᱱᱟ ᱫᱚ ᱟᱹᱰᱤ ᱜᱮ ᱡᱩᱨ ᱞᱟᱹᱠᱛᱤ ᱠᱟᱱᱟ ᱥᱮ ᱡᱟᱹᱨᱩᱨ ᱠᱟᱱᱟ ᱟᱨ ᱱᱮᱛᱟᱨ ᱠᱚᱛᱮ ᱫᱚ ᱠᱚᱲᱟ ᱢᱟᱠᱚ ᱥᱮᱬᱟᱭᱮᱫ ᱠᱟᱱ ᱜᱮᱭᱟ ᱢᱟᱨᱥᱟᱞ ᱟᱨᱴ ᱛᱚ ᱚᱱᱟ ᱞᱮᱠᱟᱛᱮ ᱱᱤᱭᱟᱹ ᱱᱟᱦᱟᱜ ᱡᱩᱜᱽ ᱪᱮᱫ ᱞᱮᱠᱟ ᱢᱟᱱᱮ ᱯᱚᱨᱤᱵᱚᱨᱛᱚᱱᱚᱜ ᱠᱟᱱᱟ ᱚᱱᱠᱟ ᱦᱤᱥᱟᱹᱵ ᱛᱮ ᱟᱵᱚ ᱠᱩᱲᱤ ᱠᱚᱦᱚᱸ ᱟᱹᱰᱤ ᱡᱟᱹᱨᱩᱨ ᱛᱟᱵᱚᱱᱟ ᱢᱟᱨᱥᱟᱞ ᱟᱨᱴ ᱥᱤᱠᱷᱟᱹᱣᱱᱟ ᱟᱨ ᱚᱱᱠᱟ ᱦᱤᱥᱟᱹᱵ ᱛᱮ ᱱᱤᱡᱮᱢ ᱨᱚᱠᱠᱷᱟ ᱫᱟᱲᱮᱜᱼᱟ ᱢᱟᱱᱮ ᱱᱤᱡᱮᱢ ᱵᱟᱧᱪᱟᱣ ᱫᱟᱲᱮᱜᱼᱟ ᱡᱟᱦᱟᱱᱟᱜ ᱢᱩᱥᱠᱤᱞ ᱢᱩᱥᱠᱤᱞᱟᱜ ᱥᱚᱢᱚᱥᱟ ᱠᱷᱚᱱ ᱥᱮ ᱯᱚᱨᱳᱵᱞᱮᱢ ᱠᱷᱚᱱ ᱛᱚ ᱱᱤᱭᱟᱹ ᱜᱮ ᱤᱧᱟ ᱝ

ᱞᱟᱹᱭ ᱨᱮᱱᱟᱜ ᱫᱚ ᱟᱭᱢᱟ ᱥᱟᱨᱦᱟᱣ